ᱦᱮᱞᱳ ᱞᱟᱹᱭ ᱟᱹᱞᱤᱧ ᱱᱤᱛᱚᱝ ᱡᱮᱢᱚᱱ ᱟᱵᱚᱣᱟᱜ ᱪᱟᱥᱼᱵᱟᱥᱨᱮ ᱡᱟᱦᱟᱱᱟᱜ ᱱᱟᱣᱟᱱᱟᱜ ᱤᱭᱟᱹ ᱠᱚ ᱤᱲᱤᱡᱚᱜ ᱠᱟᱱᱟ ᱠᱟᱱᱟ ᱚᱱᱟ ᱠᱚ ᱪᱮᱫ ᱠᱚ ᱠᱟᱱᱟ ᱠᱟᱹᱴᱤᱡ ᱵᱮᱱ ᱞᱟᱹᱭ ᱧᱚᱜᱟ ᱦᱮᱸ ᱦᱳᱭ ᱦᱳᱭ ᱦᱳᱭ ᱦᱮᱸ ᱦᱮᱸ ᱦᱮᱸ ᱦᱮᱸ ᱚᱱᱟᱜᱮ ᱦᱮᱸ ᱮᱱᱛᱮᱫ ᱦᱮᱸ ᱛᱮᱦᱮᱧ ᱵᱚᱱ ᱵᱟᱧᱪᱟᱣ ᱮᱱ ᱮᱱᱠᱷᱟᱱ ᱤᱭᱟᱹ ᱠᱚᱫᱚ ᱵᱟᱵᱚᱱ ᱤᱭᱟᱹ ᱫᱟᱲᱮᱭᱟᱜ ᱠᱟᱱᱟ ᱚ ᱚᱱᱟ ᱜᱮᱞᱤᱧ ᱠᱩᱞᱤ ᱧᱚᱜᱚᱜ ᱵᱮᱱ ᱛᱮᱦᱮᱱᱟ ᱴᱷᱤᱠ ᱜᱮᱭᱟ ᱛᱚᱵᱮ